ᱵᱚᱲᱚᱫᱟ ᱟᱢᱛᱚ ᱟᱭᱢᱟ ᱡᱟᱭᱜᱟᱢ ᱫᱟᱬᱟ ᱟᱠᱟᱫᱟ ᱱᱤᱭᱟᱹ ᱵᱷᱟᱨᱚᱛ ᱫᱤᱥᱟᱹᱢ ᱠᱷᱚᱱ ᱟᱨᱚ ᱵᱟᱨᱦᱮ ᱫᱤᱥᱟᱹᱢᱮᱢ ᱫᱟᱬᱟ ᱟᱠᱟᱫᱟ ᱛᱚ ᱵᱟᱨᱦᱮ ᱫᱤᱥᱟᱹᱢ ᱨᱮᱱᱟᱜ ᱪᱮᱫ ᱠᱩ ᱚᱵᱤᱜᱚᱛᱟ ᱪᱮᱫᱠᱩᱢ ᱧᱮᱞ ᱟᱹᱜᱩ ᱟᱠᱟᱫᱟ ᱪᱮᱫᱠᱩ ᱢᱚᱡ ᱮᱢ ᱟᱹᱭᱠᱟᱹᱣ ᱟᱠᱟᱫᱟ ᱚᱱᱟᱠᱩ ᱠᱟᱹᱴᱤᱡ ᱮᱢ ᱞᱟᱹᱭ ᱟᱸᱡᱚᱢᱟᱹᱧ ᱠᱷᱟᱡ ᱟᱭᱢᱟ ᱥᱟᱨᱦᱟᱣ ᱟᱭᱢᱟ ᱫᱤᱥᱟᱹᱢ ᱜᱮ ᱥᱟᱹᱨᱤᱜᱤᱧ ᱫᱟᱲᱟᱱᱟ ᱵᱷᱟᱜ ᱦᱩᱭ ᱟᱠᱟᱫᱤᱧᱟᱹ ᱟᱵᱩ ᱫᱤᱥᱟᱹᱢ ᱢᱟᱧ ᱫᱟᱬᱟ ᱟᱠᱟᱫᱜᱤ ᱪᱮᱛᱟᱱ ᱠᱷᱚᱱᱟᱜ ᱞᱟᱛᱟᱨ ᱛᱚᱵᱮ ᱵᱟᱨᱦᱮ ᱫᱤᱥᱟᱹᱢ ᱫᱚ ᱱᱚᱜᱚᱭ ᱵᱟᱝᱞᱟ ᱫᱤᱥᱟᱹᱢ ᱥᱮ ᱤᱝᱞᱮᱱᱰ ᱮᱢ ᱞᱟᱹᱭ ᱥᱮ ᱡᱟᱨᱢᱟᱱᱤ ᱛᱟᱨᱯᱚᱨ ᱰᱮᱱᱢᱟᱨᱠ ᱛᱟᱨᱯᱚᱨ ᱱᱚᱨᱚᱣᱮ ᱛᱟᱨᱯᱚᱨ ᱥᱩᱭᱰᱮᱱ ᱱᱚᱣᱟᱠᱩ ᱫᱤᱥᱟᱹᱢ ᱤᱧ ᱫᱟᱬᱟ ᱟᱠᱟᱫᱟ ᱟᱨ ᱵᱤᱫᱮᱥ ᱨᱮᱢᱟ ᱥᱟᱱᱟᱢᱜᱤ ᱟᱵᱩ ᱡᱮᱢᱚᱱ ᱵᱷᱟᱨᱚᱛ ᱨᱮᱢ ᱵᱚᱞᱚ ᱞᱮᱱᱠᱷᱟᱡ ᱥᱟᱱᱟᱢ ᱜᱤ ᱢᱤᱫ ᱜᱤ ᱧᱮᱞᱚᱜ ᱚᱱᱠᱟᱦᱚᱸ ᱵᱤᱫᱮᱥ ᱨᱮ ᱤᱣᱩᱨᱚᱯ ᱫᱤᱥᱟᱹᱢ ᱨᱮᱫᱚ ᱥᱟᱱᱟᱢ ᱜᱤ ᱢᱤᱫᱜᱮᱭᱟ ᱛᱚᱵᱮ ᱥᱟᱱᱟᱢ ᱠᱷᱚᱱᱟᱜ ᱤᱧᱟᱹᱜ ᱢᱚᱱᱨᱮ ᱜᱟᱰᱟᱣ ᱟᱠᱟᱱ ᱛᱤᱧᱟᱹ ᱚᱱᱟᱫᱚ ᱡᱚᱠᱷᱚᱱ ᱤᱝᱞᱮᱱᱰ ᱡᱚᱠᱷᱚᱱ ᱯᱟᱹᱦᱤᱞ ᱫᱷᱟᱣ ᱤᱧ ᱪᱟᱞᱟᱣ ᱞᱮᱱᱟ ᱩᱱᱱᱤᱥᱚ ᱪᱷᱤᱭᱟᱱᱚᱵᱵᱚᱭ ᱥᱟᱞᱨᱮ ᱟᱹᱰᱤ ᱥᱮᱨᱢᱟ ᱞᱟᱦᱟᱨᱮ ᱟᱨ ᱩᱱ ᱥᱩᱢᱟᱹᱭ ᱚᱱᱟ ᱞᱚᱱᱰᱚᱱ ᱠᱷᱚᱱᱟᱜ ᱢᱤᱫᱽᱫᱷᱚᱢ ᱤᱧ ᱪᱟᱞᱟᱣ ᱞᱮᱱᱟ ᱤᱰᱮᱱ ᱵᱨᱟ ᱚᱱᱟᱫᱚᱠᱚ ᱢᱮᱛᱟᱜ ᱠᱟᱱᱟ ᱥᱠᱚᱴᱞᱮᱱᱰ ᱴᱨᱮᱱ ᱛᱮᱧ ᱪᱟᱞᱟᱣ ᱞᱮᱱᱟ ᱟᱨ ᱴᱨᱮᱱ ᱛᱮ ᱪᱟᱞᱟᱜ ᱥᱩᱢᱟᱹᱭ ᱧᱮᱞᱮᱫᱟ ᱟᱹᱰᱤ ᱢᱚᱪ ᱦᱟᱱᱛᱮ ᱱᱟᱛᱮ ᱩᱱᱠᱩᱣᱟᱜ ᱠᱟᱱᱴᱨᱤ ᱥᱟᱭᱤᱴ ᱢᱮᱱᱟᱜᱼᱟ ᱩᱱᱠᱩᱣᱟᱜ ᱫᱤᱥᱟᱹᱢ ᱰᱷᱮᱨ ᱠᱟᱭᱛᱮ ᱟᱛᱳ ᱴᱚᱞᱟ ᱪᱮᱫᱞᱮᱠᱟ ᱧᱮᱞᱚᱜ ᱠᱟᱱᱟ ᱪᱮᱫᱞᱮᱠᱟ ᱵᱷᱤᱰᱤᱠᱩ ᱟᱹᱛᱤᱧ ᱠᱟᱱᱟ ᱪᱮᱫᱞᱮᱠᱟ ᱜᱷᱟᱸᱥ ᱪᱮᱫᱞᱮᱠᱟ ᱞᱮᱠ ᱟᱨ ᱵᱩᱨᱩ ᱟᱹᱰᱤ ᱢᱚᱪ ᱤᱧ ᱟᱹᱭᱠᱟᱹᱣ ᱠᱮᱫᱟ ᱟᱨ ᱥᱟᱱᱟᱢ ᱠᱷᱚᱱᱟᱜ ᱢᱚᱪ ᱚᱸᱰᱮᱱ ᱠᱩ ᱦᱚᱲᱟᱜ ᱵᱮᱣᱦᱟᱨ ᱯᱟᱹᱦᱤᱞ ᱫᱷᱟᱣ ᱟᱹᱰᱤ ᱟᱸᱴᱮ ᱥᱴᱨᱟᱭᱤᱠ ᱠᱤᱫᱤᱧᱟ ᱡᱮᱢᱚᱱ ᱰᱟᱦᱟᱨ ᱟᱲᱤᱠᱚᱨᱮ ᱯᱚᱛᱨᱤᱠᱟ ᱚᱱᱟᱠᱩ ᱫᱚᱦᱚ ᱵᱟᱲᱟ ᱟᱠᱟᱫᱟᱠᱩ ᱟᱨ ᱢᱤᱫᱴᱮᱱ ᱚᱸᱰᱮ ᱴᱷᱚᱸᱜᱟᱠᱩ ᱫᱚᱦᱚ ᱟᱠᱟᱫᱟ ᱤᱧ ᱟᱢ ᱠᱟᱜᱚᱡᱽ ᱦᱟᱛᱟᱣᱢᱮ ᱯᱩᱛᱷᱤ ᱦᱟᱛᱟᱣᱢᱮ ᱟᱨ ᱚᱱᱟ ᱠᱚᱴᱚᱨᱮ ᱯᱚᱭᱥᱟ ᱫᱚᱦᱚ ᱚᱴᱚᱠᱟᱢ ᱚᱠᱚᱭ ᱦᱚᱸ ᱪᱮᱫ ᱦᱚᱸ ᱵᱟᱹᱠᱩ ᱢᱮᱛᱟᱢᱟ ᱵᱟᱹᱠᱩ ᱠᱩᱢᱲᱩᱭᱫᱟ ᱟᱨ ᱟᱹᱰᱤ ᱥᱚᱛ ᱦᱚᱲ ᱤᱧ ᱟᱹᱭᱠᱟᱹᱣ ᱠᱮᱫ ᱠᱚᱣᱟ ᱡᱚᱢᱟᱜ ᱡᱤᱱᱤᱥ ᱦᱚᱸ ᱥᱚᱵᱡᱤ ᱠᱚᱦᱚᱸ ᱚᱱᱮ ᱚᱱᱠᱟᱜᱤ ᱫᱚᱦᱚ ᱢᱮᱱᱟᱜᱼᱟ ᱟᱫᱚᱢ ᱟᱫᱚᱢ ᱡᱟᱭᱜᱟ ᱨᱮ ᱛᱚ ᱯᱟᱹᱦᱤᱞ ᱫᱷᱟᱣ ᱩᱱᱠᱩ ᱧᱮᱞ ᱠᱟᱛᱮᱫ ᱛᱷᱚᱲᱟ ᱪᱚᱢᱠᱟᱣ ᱧᱚᱜ ᱱᱟᱹᱧ ᱟᱨ ᱫᱚᱥᱟᱨ ᱫᱚ ᱩᱱᱠᱩᱣᱟᱜ ᱰᱤᱥᱤᱯᱞᱤᱱ ᱵᱟᱝ ᱜᱟᱹᱰᱤᱠᱩ ᱴᱟᱭᱤᱢ ᱨᱮ ᱪᱟᱞᱟᱜ ᱠᱟᱱᱟ ᱰᱟᱦᱟᱨ ᱜᱷᱟᱴᱠᱩ ᱥᱟᱯᱷᱟ ᱥᱟᱹᱯᱤ ᱛᱟᱞᱟ ᱰᱟᱦᱟᱨ ᱨᱮ ᱫᱩᱲᱩᱵ ᱠᱟᱛᱮᱫ ᱠᱷᱟᱹᱡᱟᱹᱲᱤ ᱛᱟᱵᱮᱱ ᱞᱚᱦᱚᱫ ᱠᱟᱛᱮᱜ ᱰᱟᱦᱟᱨ ᱪᱚᱴ ᱨᱮᱜᱮᱢ ᱡᱚᱢ ᱫᱟᱲᱮᱭᱟᱜᱼᱟ ᱩᱱᱟᱹᱜ ᱥᱟᱯᱷᱟ ᱛᱚ ᱱᱚᱣᱟᱠᱩ ᱯᱟᱹᱦᱤᱞ ᱫᱷᱚᱢ ᱧᱮᱞ ᱨᱮ ᱦᱩᱫᱤᱥ ᱠᱮᱫᱟ ᱟᱵᱩ ᱫᱤᱥᱟᱹᱢ ᱪᱮᱫᱟᱜ ᱱᱚᱝᱠᱟ ᱵᱟᱝ ᱦᱩᱭ ᱫᱟᱲᱮᱭᱟᱜᱼᱟ ᱛᱚᱵᱮ ᱚᱱᱟᱫᱚ ᱟᱹᱰᱤ ᱟᱭᱢᱟ ᱠᱟᱨᱚᱱ ᱢᱮᱱᱟᱜᱼᱟ ᱪᱮᱫᱟᱜ ᱚᱱᱟᱠᱟ ᱠᱩ ᱫᱟᱲᱮᱭᱟᱫᱟ ᱪᱮᱫᱟᱜ ᱵᱟᱵᱚ ᱫᱟᱲᱮᱭᱟᱫᱟ ᱱᱚᱣᱟ ᱨᱮᱱᱟᱜ ᱠᱟᱨᱚᱱ ᱟᱭᱢᱟ ᱛᱚᱵᱮ ᱱᱚᱣᱟ ᱟᱵᱩ ᱫᱤᱥᱟᱹᱢ ᱨᱮ ᱦᱮᱡ ᱠᱟᱛᱮᱜ ᱟᱵᱩ ᱦᱚᱲᱠᱩᱴᱷᱮᱡ ᱟᱨᱦᱚᱸ ᱢᱤᱫᱴᱮᱡ ᱨᱟᱹᱥᱠᱟᱹᱧ ᱟᱹᱭᱠᱟᱹᱣ ᱞᱮᱫᱟ ᱚᱱᱛᱮᱱᱟᱜ ᱯᱟᱛᱟᱞ ᱨᱮᱞ ᱨᱮᱧ ᱫᱮᱡ ᱞᱮᱱᱟ ᱩᱱᱥᱩᱢᱟᱹᱭ ᱠᱚᱞᱠᱟᱛᱟ ᱨᱮ ᱵᱟᱥᱮᱡ ᱮᱦᱚᱵ ᱟᱠᱟᱱ ᱛᱟᱦᱮᱸᱜ ᱟᱥᱮ ᱵᱟᱝ ᱤᱧᱫᱚ ᱵᱟᱹᱧ ᱫᱮᱡ ᱟᱠᱟᱱ ᱛᱟᱦᱮᱸᱜᱼᱟ ᱠᱳᱞᱠᱟᱛᱟ ᱨᱮᱱᱟᱜ ᱯᱟᱛᱟᱞ ᱨᱮᱞᱨᱮᱫᱚ ᱛᱚᱵᱮ ᱟᱛᱳᱨᱮ ᱦᱮᱡ ᱠᱟᱛᱮᱜ ᱢᱤᱫᱽᱫᱷᱟᱣ ᱱᱚᱣᱟ ᱠᱤᱥᱟᱹ ᱟᱛᱳᱨᱮᱧ ᱞᱟᱹᱭᱮᱫ ᱛᱟᱦᱮᱸᱜᱼᱟ ᱦᱟᱲᱟᱢ ᱵᱩᱰᱦᱤ ᱦᱚᱲᱠᱩ ᱢᱮᱱᱫᱟᱹᱧ ᱚᱱᱟ ᱫᱤᱥᱟᱹᱢ ᱨᱮᱫᱚ ᱨᱮᱞ ᱜᱟᱹᱰᱤ ᱫᱚ ᱚᱛ ᱞᱟᱛᱟᱨ ᱛᱮ ᱪᱟᱞᱟᱜᱼᱟ ᱚᱛ ᱞᱟᱛᱟᱨ ᱛᱮ ᱪᱟᱞᱟᱜᱼᱟ ᱟᱨ ᱦᱚᱲᱦᱚᱸ ᱚᱱᱠᱟᱠᱩ ᱫᱟᱬᱟᱱᱟ ᱰᱟᱦᱟᱨ ᱢᱮᱱᱟᱜᱼᱟ ᱟᱫᱚ ᱟᱹᱰᱤ ᱟᱭᱢᱟ ᱦᱚᱲ ᱪᱷᱚᱵᱤᱠᱩᱧ ᱩᱫᱩᱜ ᱟᱜᱠᱩ ᱦᱟᱦᱟᱲᱟᱜ ᱠᱟᱛᱮᱜ ᱠᱩ ᱠᱚᱭᱚᱜ ᱫᱟ ᱛᱚᱠᱷᱚᱱ ᱟᱫᱚ ᱜᱟᱞᱢᱟᱨᱟᱣ ᱢᱩᱪᱟᱹᱫ ᱠᱟᱛᱮᱜ ᱵᱩᱰᱦᱤ ᱦᱚᱲᱮ ᱢᱤᱛᱟᱹᱧ ᱠᱟᱱᱟ ᱦᱮᱸᱫᱟ ᱵᱟᱹᱵᱩ ᱟᱹᱰᱤ ᱟᱴᱮᱢ ᱮᱲᱮᱠᱮᱫ ᱞᱮᱭᱟ ᱦᱟᱝ ᱪᱮᱫᱟᱜ ᱵᱟᱠᱩ ᱢᱮᱱᱟ ᱟᱞᱮ ᱚᱞᱚᱜ ᱯᱟᱲᱦᱟᱜ ᱵᱟᱰᱟᱭᱟ ᱩᱱᱟᱹᱜ ᱫᱚ ᱵᱟᱞᱮ ᱵᱚᱠᱟᱣᱟ ᱚᱛ ᱞᱟᱛᱟᱨ ᱛᱮ ᱟᱵᱟᱨ ᱜᱟᱹᱰᱤ ᱪᱟᱞᱟᱜᱼᱟ ᱟᱢ ᱫᱚ ᱩᱱᱟᱹᱜ ᱵᱚᱠᱟᱢ ᱧᱟᱢᱠᱮᱫ ᱞᱮᱭᱟ ᱚᱱᱟᱦᱚᱞᱮ ᱯᱟᱹᱛᱭᱟᱹᱣ ᱟᱛᱟᱢᱟ ᱛᱚ ᱱᱚᱣᱟ ᱠᱟᱛᱷᱟ ᱟᱸᱡᱚᱢ ᱛᱮ ᱤᱧ ᱛᱷᱚᱲᱟ ᱨᱟᱹᱥᱠᱟᱹᱧ ᱟᱹᱭᱠᱟᱹᱣ ᱠᱮᱫᱟ ᱟᱫᱚ ᱚᱱᱮ ᱚᱱᱠᱟ ᱚᱱᱟ ᱫᱤᱥᱟᱹᱢ ᱟᱨ ᱟᱵᱩ ᱫᱤᱥᱟᱹᱢ ᱟᱨ ᱢᱤᱫᱴᱮᱱ ᱠᱟᱛᱷᱟ ᱢᱤᱫᱴᱮᱱ ᱚᱲᱟᱜ ᱨᱮᱜᱤ ᱢᱤᱛᱟᱹᱧ ᱠᱟᱱᱛᱟᱦᱮᱸᱜ ᱟᱠᱩ ᱚᱱᱟ ᱫᱤᱥᱟᱹᱢ ᱨᱮᱫᱚ ᱪᱮᱫ ᱮᱢ ᱡᱚᱢᱮᱫ ᱛᱟᱦᱮᱸᱜᱼᱟ ᱤᱝᱞᱮᱱᱰ ᱨᱮᱫᱚ ᱰᱷᱤᱨᱠᱟᱭ ᱛᱮ ᱫᱟᱠᱟ ᱩᱛᱩ ᱫᱚ ᱵᱟᱝ ᱧᱟᱢᱚᱜᱼᱟ ᱫᱟᱹᱞ ᱫᱟᱠᱟᱦᱚᱸ ᱛᱚ ᱰᱷᱮᱨ ᱠᱟᱭᱛᱮ ᱨᱩᱴᱤ ᱟᱹᱞᱩ ᱟᱨ ᱨᱩᱴᱤ ᱢᱟᱱᱮ ᱯᱟᱣᱨᱩᱴᱤᱠᱩ ᱛᱚᱣᱟ ᱨᱮᱱᱟᱜ ᱡᱤᱱᱤᱥᱠᱩ ᱡᱚᱢᱟ ᱯᱷᱨᱩᱴᱥᱠᱩ ᱡᱚᱢᱟ ᱫᱟᱠᱟ ᱫᱚ ᱠᱚᱢ ᱜᱤ ᱟᱫᱚ ᱦᱮᱡ ᱠᱟᱛᱮᱜ ᱤᱧ ᱜᱚᱜᱚᱧ ᱢᱮᱛᱟ ᱫᱮᱭᱟ ᱤᱧᱢᱟ ᱫᱟᱠᱟ ᱜᱤ ᱵᱟᱹᱧ ᱡᱚᱢᱮᱫ ᱛᱟᱦᱮᱸᱜ ᱮᱠᱮᱱ ᱯᱷᱚᱞᱢᱩᱞ ᱡᱚᱢ ᱦᱟᱱᱟ ᱱᱟᱣᱟ ᱛᱚᱣᱟ ᱫᱟᱦᱤᱠᱩ ᱠᱮᱠᱠᱩᱧ ᱡᱚᱢᱮᱫ ᱛᱟᱦᱮᱸᱜᱼᱟ ᱟᱫᱚ ᱩᱱᱟᱹᱜ ᱫᱤᱱ ᱵᱤᱱ ᱫᱟᱠᱟ ᱡᱚᱢ ᱛᱮᱢ ᱛᱟᱦᱮᱸ ᱠᱟᱱᱟ ᱵᱟᱝ ᱟᱫᱚᱧ ᱢᱮᱛᱟᱜ ᱠᱚᱣᱟ ᱵᱟᱝ ᱤᱞᱠᱩᱧ ᱡᱚᱢᱮᱫ ᱛᱟᱦᱮᱸᱜᱼᱟ ᱨᱩᱴᱤᱠᱩ ᱫᱟᱦᱤᱠᱩ ᱜᱷᱤᱠᱩ ᱵᱟᱴᱟᱨᱠᱩ ᱯᱷᱚᱞᱠᱩ ᱦᱮᱸ ᱚᱱᱟᱢᱟᱞᱮ ᱵᱩᱡᱷᱟᱹᱣ ᱠᱮᱫ ᱟᱫᱚ ᱫᱟᱠᱟ ᱵᱟᱢ ᱡᱚᱢᱮᱫ ᱛᱟᱦᱮᱸᱜᱼᱟ ᱛᱚ ᱵᱤᱱ ᱫᱟᱠᱟ ᱡᱚᱢᱛᱮ ᱪᱮᱠᱟ ᱩᱱᱟᱹᱜ ᱫᱤᱱᱮᱢ ᱛᱟᱦᱮᱸ ᱠᱟᱱᱟ ᱛᱚ ᱟᱵᱩᱫᱚ ᱫᱟᱠᱟ ᱪᱷᱟᱲᱟ ᱮᱴᱟᱜ ᱡᱤᱱᱤᱥ ᱵᱟᱵᱩ ᱵᱟᱲᱟᱭᱟ ᱠᱤᱱᱛᱩ ᱫᱟᱠᱟ ᱠᱷᱚᱱᱟᱜ ᱦᱚᱸ ᱵᱷᱟ ᱜᱤ ᱡᱤᱱᱤᱥ ᱛᱟᱦᱮᱱᱟ ᱟᱨ ᱦᱚᱲᱦᱚᱸ ᱟᱨᱚ ᱢᱚᱪᱛᱮ ᱥᱟᱥᱛᱚ ᱵᱟᱱ ᱠᱟᱛᱮᱜ ᱵᱩᱱ ᱵᱟᱧᱪᱟᱣ ᱫᱟᱲᱤᱜᱼᱟ ᱡᱚᱫᱤ ᱯᱷᱚᱞ ᱢᱩᱞ ᱛᱚᱣᱟ ᱫᱟᱦᱤ ᱡᱚᱢ ᱞᱮᱠᱷᱟᱱ ᱚᱱᱟ ᱨᱮᱱᱟᱜ ᱫᱷᱟᱨᱚᱱᱟ ᱟᱵᱩᱫᱚ ᱱᱚᱛᱮ ᱫᱚ ᱵᱟᱹᱱᱩᱜ ᱛᱟᱵᱩᱱᱟ ᱥᱮ ᱠᱚᱢ ᱜᱮᱭᱟ ᱛᱚ ᱱᱚᱜᱚᱭ ᱱᱚᱣᱟᱠᱩ ᱯᱟᱹᱦᱤᱞ ᱫᱷᱚᱢ ᱫᱟᱬᱟ ᱟᱹᱜᱩ ᱠᱟᱛᱮᱜ ᱟᱹᱰᱤ ᱡᱩᱫᱟᱹ ᱟᱨ ᱨᱟᱹᱥᱠᱟᱹ ᱟᱨ ᱦᱚᱲᱠᱩᱴᱷᱮᱡ ᱨᱚᱲ ᱵᱟᱲᱟᱦᱚᱸ ᱟᱹᱰᱤ ᱟᱸᱴᱤᱧ ᱨᱚᱲᱵᱟᱲᱟ ᱠᱮᱫᱟ ᱢᱤᱫᱵᱟᱨ ᱵᱚᱪᱷᱚᱨ ᱫᱚ ᱟᱫᱚ ᱱᱮᱛᱟᱨ ᱫᱚ ᱟᱵᱟᱨ ᱡᱚᱠᱷᱚᱱᱤᱧ ᱪᱟᱞᱟᱣ ᱵᱟᱲᱟ ᱦᱮᱡᱱᱟ ᱟᱞᱮ ᱟᱛᱳ ᱠᱷᱚᱱᱟᱜ ᱦᱚᱸ ᱟᱹᱰᱤ ᱟᱭᱢᱟ ᱦᱚᱲᱠᱩ ᱪᱟᱞᱟᱣ ᱵᱟᱲᱟᱦᱮᱡᱱᱟ ᱟᱫᱚ ᱚᱱᱟᱠᱩ ᱠᱟᱛᱷᱟ ᱫᱚ ᱟᱨ ᱱᱮᱛᱟᱨ ᱫᱚ ᱢᱟᱨᱤᱭᱮᱱ ᱛᱮ ᱩᱱᱟᱹᱜ ᱨᱟᱹᱥᱠᱟᱹ ᱵᱟᱠᱩ ᱟᱹᱭᱠᱟᱹᱣᱮᱫᱟ ᱛᱚᱵᱮ ᱮᱱᱦᱚᱸ ᱚᱱᱟ ᱯᱟᱹᱦᱤᱞ ᱴᱨᱤᱯ ᱫᱚ ᱥᱟᱹᱨᱤᱜᱤ ᱤᱧᱟᱹᱜ ᱢᱚᱱᱨᱮ ᱟᱹᱰᱤ ᱟᱸᱴ ᱜᱟᱰᱟᱣ ᱟᱠᱟᱱᱟ